ᱦᱮᱸ ᱦᱮᱞᱳ ᱵᱟᱹᱵᱩ ᱫᱟ ᱢᱮᱱᱮᱫ ᱠᱟᱹᱱᱟᱹᱧ ᱡᱮ ᱟᱢᱟᱜ ᱴᱳᱴᱳ ᱠᱤ ᱵᱷᱟᱲᱟ ᱧᱟᱢᱚᱜᱼᱟ ᱵᱟᱡᱟᱨᱚᱜ ᱞᱮ ᱪᱟᱞᱟᱣ ᱠᱚᱜ ᱜᱮᱭᱟ ᱢᱚᱬᱮ ᱛᱩᱨᱩᱭ ᱦᱚᱲ ᱞᱮ ᱪᱟᱞᱟᱣ ᱠᱚᱜᱼᱟ ᱵᱩᱫᱽᱵᱩᱫᱽ ᱠᱷᱚᱱ ᱯᱟᱱᱟᱜᱚᱲ ᱵᱟᱡᱟᱨᱚᱜ ᱞᱮ ᱪᱟᱞᱟᱣ ᱠᱚᱜᱼᱟ ᱛᱤᱦᱤᱧ ᱜᱮᱞᱮ ᱨᱩᱭᱟᱹᱲ ᱦᱤᱡᱩᱜᱼᱟ ᱞᱚᱜᱚᱱ ᱧᱚᱜ ᱜᱮ

ᱟᱨ ᱛᱤᱱᱟᱹᱜ ᱜᱟᱱ ᱵᱷᱟᱲᱟᱢ ᱦᱟᱛᱟᱣ ᱠᱮᱭᱟ ᱢᱚᱬᱮ ᱦᱚᱲ ᱞᱮ ᱪᱟᱞᱟᱜᱼᱟ ᱛᱟᱨᱯᱚᱨ ᱰᱷᱮᱨ ᱡᱷᱟᱹᱞ ᱛᱚ ᱵᱟᱞᱮ ᱪᱟᱞᱟᱜᱼᱟ ᱯᱟᱱᱟᱜᱚᱲ ᱞᱮ ᱪᱟᱞᱟᱜᱼᱟ

ᱟᱨ ᱛᱤᱱ ᱜᱟᱱᱮᱢ ᱥᱮᱴᱮᱨᱚᱜᱼᱟ ᱱᱚᱸᱰᱮ ᱫᱚ ᱴᱷᱤᱠ ᱜᱮᱭᱟ ᱞᱚᱜᱚᱱ ᱫᱷᱟᱨᱟ ᱧᱚᱜ ᱮᱢ ᱦᱤᱡᱩᱜᱼᱟ ᱥᱟᱯᱲᱟᱣ ᱠᱟᱛᱮᱫ ᱞᱮ ᱛᱟᱦᱮᱱᱟ ᱛᱟᱦᱚᱞᱮ ᱴᱷᱤᱠ ᱜᱮᱭᱟ ᱢᱟ ᱛᱚᱵᱮᱧ ᱫᱚᱦᱚᱭᱮᱫᱟ